ᱫᱷᱟᱹᱨᱛᱤ ᱨᱮ ᱫᱷᱟᱹᱨᱛᱤ ᱨᱮ ᱪᱮᱫ ᱞᱮᱠᱟᱱ ᱮᱴᱟᱜ ᱯᱟᱹᱨᱥᱤ ᱢᱤᱱᱟᱜᱼᱟ ᱚᱱᱠᱟ ᱜᱮ ᱥᱟᱱᱛᱟᱲᱤ ᱯᱟᱹᱨᱥᱤ ᱦᱚᱸ ᱢᱤᱱᱟᱜ ᱠᱟᱫᱟ ᱢᱮᱱᱟᱜ ᱟᱠᱟᱫᱟ ᱥᱟᱱᱛᱟᱲᱤ ᱥᱟᱱᱛᱟᱞᱤ ᱯᱟᱹᱨᱥᱤᱭᱟᱜ ᱞᱟᱭ ᱞᱟᱠᱪᱟᱨ ᱠᱚᱦᱚᱸ ᱟᱹᱰᱤ ᱥᱚᱨᱮᱥ ᱜᱮᱭᱟ ᱥᱟᱱᱛᱟᱲᱤ ᱯᱟᱹᱨᱥᱤᱭᱟᱜ ᱱᱮᱛᱚᱜ ᱱᱮᱛᱚᱜ ᱱᱟᱦᱟᱜ ᱫᱤᱱ ᱨᱮᱫᱚ ᱟᱹᱰᱤ ᱟᱸᱴ ᱜᱤ ᱪᱟᱨᱪᱟᱣ ᱟᱠᱟᱱᱟ ᱡᱮᱢᱚᱱ ᱥᱠᱩᱞ ᱠᱚ ᱞᱟᱦᱟ ᱞᱟᱦᱟ ᱟᱠᱟᱱ ᱫᱤᱱ ᱨᱤᱫᱚ ᱥᱠᱩᱞ ᱨᱤᱫᱚ ᱥᱟᱱᱛᱟᱲᱤ ᱯᱟᱹᱨᱥᱤ ᱫᱚ ᱵᱟᱝ ᱛᱟᱦᱮᱸ ᱞᱮᱱᱟ ᱱᱮᱛᱟᱨ ᱱᱮᱛᱟᱨ ᱫᱚ ᱥᱠᱩᱞ ᱠᱚᱞᱮᱡᱽ ᱩᱱᱤᱵᱷᱟᱨᱥᱤᱴᱤ ᱡᱚᱛᱚ ᱡᱟᱭᱜᱟ ᱨᱮᱜᱤ ᱥᱟᱱᱛᱟᱲᱤ ᱯᱟᱹᱨᱥᱤ ᱪᱟᱨᱪᱟᱣ ᱟᱠᱟᱱᱟ ᱮᱢᱚᱱ ᱡᱮ ᱭᱩᱴᱤᱭᱩᱵ ᱯᱷᱮᱥᱵᱩᱠ ᱣᱟᱴᱥᱮᱯ ᱡᱚᱛᱚ ᱡᱟᱭᱜᱟ ᱨᱮᱜᱤ ᱥᱟᱱᱛᱟᱲᱤ ᱯᱟᱹᱨᱥᱤ ᱟᱹᱰᱤ ᱢᱚᱡᱽ ᱛᱮᱜᱤ ᱪᱟᱨᱪᱟᱣ ᱟᱠᱟᱱᱟ ᱟᱨ ᱤᱴᱟᱜ ᱯᱟᱹᱨᱥᱤᱭᱟᱜ ᱡᱮᱢᱚᱱ ᱵᱚᱸᱜᱟ ᱵᱳᱨᱳ ᱫᱷᱚᱨᱚᱢ ᱫᱷᱚᱨᱚᱢ ᱠᱚᱨᱚᱢ ᱢᱮᱱᱟᱜ ᱛᱟᱹᱠᱩᱣᱟ ᱚᱱᱠᱟᱜᱮ ᱥᱟᱱᱛᱟᱲᱤ ᱯᱟᱹᱨᱥᱤᱭᱟᱜ ᱦᱚᱸ ᱵᱚᱸᱜᱟ ᱵᱳᱨᱳ ᱫᱷᱚᱨᱚᱢ ᱠᱚᱨᱚᱢ ᱥᱟᱱᱟᱢ ᱜᱤ ᱢᱮᱱᱟᱜᱼᱟ ᱥᱟᱱᱛᱟᱲᱤ ᱯᱟᱹᱨᱥᱤ ᱤᱴᱟᱜ ᱯᱟᱹᱨᱥᱤ ᱠᱚᱨᱮ ᱡᱮᱢᱚᱱ ᱡᱮᱢᱚᱱ ᱮᱱᱮᱡ ᱥᱮᱨᱮᱧ ᱢᱤᱱᱟᱜᱼᱟ ᱦᱚᱲ ᱥᱟᱱᱛᱟᱲᱤ ᱯᱟᱹᱨᱥᱤ ᱨᱮᱦᱚᱸ ᱚᱱᱠᱟᱜᱮ ᱮᱱᱮᱡ ᱥᱮᱨᱮᱧ ᱮᱱᱮᱡ ᱥᱮᱨᱮᱧ ᱠᱚ ᱢᱮᱱᱟᱜᱼᱟ ᱠᱩᱫᱩᱢ ᱠᱟᱹᱦᱤᱱᱤ ᱢᱮᱱᱠᱟᱛᱷᱟ ᱵᱷᱮᱱᱛᱟ ᱠᱟᱛᱷᱟ ᱵᱟᱸᱠᱷᱮᱲ ᱡᱷᱟᱹᱨᱱᱤ ᱡᱚᱛᱚ ᱢᱮᱱᱟᱠᱟᱫᱟ ᱥᱟᱱᱛᱟᱲᱤ ᱯᱟᱹᱨᱥᱤ ᱨᱮ ᱥᱟᱱᱛᱟᱲᱤ ᱯᱟᱹᱨᱥᱤ ᱫᱚ ᱟᱹᱰᱤ ᱢᱚᱡᱽ ᱟᱹᱰᱤ ᱢᱚᱡᱽ ᱛᱮ ᱟᱹᱵᱩᱭᱟᱜ ᱫᱷᱟᱹᱨᱛᱤ ᱨᱮ ᱪᱟᱨᱪᱟᱣ ᱟᱠᱟᱱᱟ

ᱥᱟᱱᱛᱟᱲᱤ ᱯᱟᱹᱨᱥᱤᱭᱟᱜ ᱩᱯᱨᱩᱢᱫᱚ ᱟᱹᱰᱤ ᱡᱟᱹᱥᱛᱤ ᱦᱩᱭ ᱟᱠᱟᱱᱟ ᱥᱟᱱᱛᱟᱲᱤ ᱯᱟᱹᱨᱥᱤ ᱫᱚ